ᱫᱟᱜ ᱨᱮ ᱡᱟᱦᱟᱸ ᱯᱟᱭᱨᱟ ᱥᱮ ᱛᱩᱯᱩᱱᱚᱜ ᱚᱸᱰᱮ ᱫᱚ ᱡᱟᱦᱟᱸ ᱴᱷᱮᱱ ᱫᱚ ᱢᱟᱱᱮ ᱠᱚᱢ ᱧᱚᱜ ᱫᱟᱜ ᱛᱟᱦᱮᱱᱟ ᱚᱸᱰᱮ ᱜᱮ ᱨᱮᱭᱟᱲᱚᱜ ᱥᱮ ᱛᱩᱯᱩᱜ ᱫᱚ ᱜᱟᱱᱚᱜᱼᱟ ᱟᱨ ᱡᱟᱦᱟᱸ ᱥᱮᱱ ᱫᱚ ᱞᱮᱡᱮᱫ ᱜᱮᱭᱟ ᱥᱮ ᱚᱱᱛᱮ ᱫᱚ ᱫᱟᱜ ᱡᱟᱹᱥᱛᱤ ᱢᱮᱱᱟᱜᱼᱟ ᱚᱛ ᱫᱷᱤᱨᱤ ᱦᱚᱸ ᱞᱮᱡᱮᱫ ᱜᱮᱭᱟ ᱚᱱᱛᱮ ᱡᱩᱫᱤ ᱥᱮᱱᱞᱮᱱ ᱠᱷᱟᱱ ᱫᱚ ᱫᱟᱜ ᱨᱮ ᱟᱵᱚ ᱵᱚᱱ ᱩᱱᱩᱢ ᱜᱩᱡᱩᱜ ᱛᱚ ᱚᱱᱟᱞᱮᱠᱟᱛᱮ ᱡᱟᱦᱟᱸ ᱫᱚ ᱢᱤᱫᱴᱟᱝ ᱫᱷᱤᱨᱤ ᱫᱷᱤᱨᱤ ᱨᱮ ᱡᱮᱢᱚᱱ ᱫᱟᱜ ᱟᱹᱛᱩ ᱟᱹᱛᱩ ᱛᱮ ᱚᱸᱰᱮ ᱟᱹᱰᱤ ᱜᱟᱱ ᱪᱤᱠᱟᱹᱲ ᱟᱠᱟᱱᱟ ᱚᱸᱰᱮ ᱥᱮᱱ ᱞᱮᱱᱠᱷᱟᱱ ᱧᱩᱧᱩᱨᱟ ᱛᱚ ᱚᱱᱠᱟᱱ ᱡᱟᱭᱜᱟ ᱨᱮᱫᱚ ᱵᱟᱝ ᱪᱟᱞᱟᱜ ᱦᱩᱭᱩᱜᱼᱟ ᱟᱨ ᱡᱟᱦᱟᱸ ᱡᱟᱭᱜᱟ ᱨᱮᱫᱚ ᱱᱚᱝᱠᱟ ᱱᱟᱞᱟ ᱨᱮᱱᱟᱜ ᱫᱟᱜ ᱟᱹᱛᱩ ᱟᱹᱛᱩ ᱛᱮ ᱚᱸᱰᱮ ᱥᱮᱭᱟᱞᱚᱢ ᱵᱟᱹᱭᱥᱟᱹᱣ ᱟᱠᱟᱱᱟ ᱥᱮᱭᱟᱞᱚᱢ ᱫᱚ ᱵᱟᱰᱟᱭ ᱜᱮᱭᱟᱵᱚᱱ ᱟᱹᱰᱤ ᱪᱤᱠᱟᱹᱲ ᱡᱤᱱᱤᱥ ᱠᱟᱱᱟ ᱥᱮ ᱞᱮᱡᱮᱨ ᱡᱤᱱᱤᱥ ᱠᱟᱱᱟ ᱚᱸᱰᱮ ᱥᱮᱱ ᱞᱮᱱᱠᱷᱟᱱ ᱟᱵᱚ ᱱᱚᱣᱟ ᱜᱟᱰᱟ ᱫᱟᱜ ᱨᱮᱵᱚᱱ ᱩᱱᱩᱢ ᱪᱟᱞᱟᱜᱼᱟ ᱛᱚ ᱚᱱᱟ ᱞᱮᱠᱟᱛᱮ ᱚᱱᱟ ᱥᱮᱭᱟᱞᱚᱢ ᱟᱨ ᱡᱟᱦᱟᱸ ᱫᱚ ᱞᱮᱡᱮᱫ ᱫᱷᱤᱨᱤ ᱟᱨ ᱡᱟᱦᱟᱸ ᱫᱚ ᱡᱟᱦᱟᱸ ᱟᱸᱲᱮ ᱵᱮᱥᱤ ᱫᱟᱜ ᱛᱟᱦᱮᱱᱟ ᱚᱱᱠᱟᱱ ᱡᱟᱭᱜᱟ ᱨᱮ ᱯᱟᱭᱨᱟᱜ ᱥᱮ ᱨᱮᱭᱟᱲᱚᱜ ᱫᱚ ᱵᱟᱝ ᱜᱟᱱᱚᱜᱼᱟ ᱟᱨ ᱞᱮᱡᱮᱫ ᱡᱟᱭᱜᱟ ᱨᱮ ᱪᱟᱞᱟᱜ ᱦᱚᱸ ᱵᱟᱝ ᱜᱟᱱᱯᱜᱼᱟ ᱟᱨ ᱡᱟᱦᱟᱸ ᱫᱚ ᱞᱮᱡᱮᱨ ᱜᱮᱭᱟ ᱚᱱᱠᱟᱱ ᱡᱟᱭᱜᱟ ᱨᱮ ᱪᱟᱞᱟᱜ ᱦᱚᱸ ᱵᱟᱝ ᱜᱟᱱᱚᱜᱼᱟ ᱚᱱᱠᱟᱱᱡᱟᱭᱜᱟ ᱨᱮ ᱥᱮᱱ ᱞᱮᱱᱠᱷᱟᱱ ᱚᱱᱮ ᱵᱚᱦᱚᱭ ᱤᱫᱤᱭᱟᱭ ᱥᱮ ᱟᱹᱛᱩ ᱤᱫᱤ ᱵᱚᱱᱟᱭ ᱱᱚᱣᱟ ᱨᱮᱱᱟᱜ ᱛᱮᱞᱟ ᱫᱚ ᱱᱚᱰᱮ ᱜᱮᱞᱤᱧ ᱢᱩᱪᱟᱹᱫ ᱠᱮᱫᱟ